ᱤᱧᱟᱹᱜ ᱠᱩᱥᱤᱭᱟᱱᱟᱜ ᱴᱤᱵᱤ ᱨᱮᱱᱟᱜ ᱯᱨᱳᱜᱨᱟᱢ ᱫᱚ ᱦᱩᱭᱩᱜ ᱠᱟᱱᱟ ᱰᱤ ᱰᱤ ᱱᱟᱢᱵᱟᱨ ᱳᱭᱟᱱ ᱪᱮᱫᱟᱜ ᱥᱮ ᱚᱸᱰᱮ ᱠᱷᱚᱱ ᱟᱹᱰᱤ ᱟᱸᱴ ᱥᱮᱬᱟᱭ ᱥᱮᱬᱟ ᱥᱮᱬᱟᱣᱟ ᱡᱤᱱᱤᱥ ᱢᱮᱱᱟᱜᱼᱟ ᱡᱮᱢᱚᱱ ᱰᱤ ᱰᱤ ᱱᱟᱢᱵᱟᱨ ᱳᱭᱟᱱ ᱨᱮᱫᱚ ᱟ ᱰᱤ ᱜᱟᱱ ᱠᱩᱲᱤ ᱠᱚ ᱦᱤᱡᱩᱜᱼᱟ ᱡᱟᱦᱟᱸᱭ ᱫᱚ ᱟᱭᱟᱜ ᱥᱟᱠᱥᱮᱥ ᱥᱴᱳᱨᱤ ᱡᱟᱦᱟᱸ ᱫᱚ ᱪᱮᱫ ᱞᱮᱠᱟ ᱠᱟᱛᱮᱜ ᱦᱳᱭᱛᱳ ᱡᱟᱦᱟᱸᱭᱮ ᱯᱟᱲᱦᱟᱣ ᱟᱠᱟᱱᱟ ᱵᱷᱟᱹᱜᱤ ᱡᱟᱭᱜᱟ ᱨᱮᱭ ᱯᱚᱦᱪᱷᱟᱣ ᱟᱠᱟᱱᱟᱭ ᱟᱨ ᱪᱮᱫ ᱞᱮᱠᱟ ᱠᱟᱛᱮᱜ ᱟᱭᱟᱜ ᱡᱤᱵᱚᱱ ᱨᱮᱭ ᱛᱤᱜᱩ ᱟᱠᱟᱱᱟᱭ ᱛᱤᱜᱤ ᱠᱮᱴᱮᱡ ᱟᱠᱟᱱᱟᱭ ᱚᱱᱟ ᱨᱮᱱᱟᱜ ᱥᱴᱳᱨᱤ ᱚᱸᱰᱮ ᱠᱚ ᱞᱟᱹᱭᱟ ᱛᱚ ᱚᱱᱟ ᱠᱚ ᱟᱸᱡᱚᱢ ᱠᱟᱛᱮᱜ ᱢᱚᱱᱮ ᱨᱮ ᱟᱹᱰᱤ ᱩᱛᱥᱟᱦᱚ ᱟᱭᱠᱟᱹᱜ ᱜᱮᱭᱟ ᱛᱚ ᱚᱸᱰᱮ ᱠᱷᱚᱱ ᱩᱱᱠᱩ ᱧᱮᱞᱛᱮ ᱢᱚᱱᱮ ᱦᱩᱭᱩᱜᱼᱟ ᱡᱮ ᱱᱩᱠᱩ ᱡᱚᱠᱷᱚᱱ ᱠᱚ ᱫᱟᱲᱮᱜ ᱠᱟᱱᱟ ᱛᱚᱠᱷᱚᱱ ᱤᱧ ᱪᱮᱫᱟᱜ ᱵᱟᱹᱧ ᱫᱟᱲᱮᱭᱟᱜᱼᱟ ᱟᱨ ᱟᱨ ᱟᱭᱢᱟ ᱨᱚᱠᱚᱢ ᱜᱟᱹᱛᱤ ᱠᱚ ᱦᱩᱭᱩᱜᱼᱟ ᱠᱩᱞᱤ ᱦᱚᱠᱚ ᱠᱩᱞᱤ ᱠᱚᱣᱟ ᱡᱟᱦᱟᱸ ᱠᱩᱠᱞᱤ ᱨᱮᱭᱟᱜ ᱛᱮᱞᱟ ᱮᱢ ᱦᱩᱭᱩᱜ ᱛᱟᱢᱟ ᱦᱮᱸ ᱛᱟᱯᱚᱨᱮ ᱱᱟᱢᱮ ᱵᱩᱫᱷᱤ ᱨᱮᱱᱟᱜ ᱟᱨᱠᱤ ᱢᱟᱱᱮ ᱵᱩᱫᱷᱤ ᱨᱮᱱᱟᱜ ᱜᱟᱹᱛᱤ ᱠᱚ ᱦᱩᱭᱩᱜᱼᱟ ᱡᱟᱦᱟᱸ ᱠᱚ ᱟᱢ ᱛᱮᱞᱟ ᱮᱢ ᱦᱩᱭᱩᱜ ᱛᱟᱢᱟ ᱚᱱᱟ ᱜᱟᱹᱛᱤᱜ ᱨᱮᱱᱟᱜ ᱟᱨ ᱟᱭᱢᱟ ᱠᱤᱪᱷᱩ ᱚᱸᱰᱮ ᱠᱷᱚᱱ ᱪᱤᱫ ᱧᱟᱢᱚᱜᱼᱟ ᱥᱮᱬᱟ ᱧᱟᱢᱚᱜᱼᱟ ᱚᱱᱟ ᱯᱨᱚᱜᱨᱟᱢ ᱧᱮᱞ ᱠᱟᱛᱮᱜ ᱛᱚ ᱚᱱᱟ ᱠᱷᱟᱹᱛᱤᱨ ᱛᱮ ᱤᱧ ᱫᱚ ᱰᱤ ᱰᱤ ᱱᱟᱢᱵᱟᱨ ᱳᱭᱟᱱ ᱜᱮᱧ ᱠᱩᱥᱤᱭᱟᱜᱼᱟ